ᱦᱮᱸ ᱱᱚᱣᱟ ᱤᱯᱤᱞ ᱟᱨ ᱢᱚᱦᱟ ᱡᱚᱜᱚᱛ ᱨᱮ ᱯᱟᱲᱦᱟᱣ ᱠᱟᱛᱮ ᱤᱧ ᱵᱩᱡᱽ ᱠᱟᱫᱟ ᱥᱮ ᱧᱟᱢ ᱠᱟᱫᱟᱧ ᱱᱚᱣᱟ ᱤᱭᱟᱫᱚ ᱦᱩᱭᱩᱜ ᱠᱟᱱᱟ ᱪᱮᱫ ᱠᱟᱱᱟ ᱪᱟᱸᱫᱚ ᱪᱟᱸᱫᱚ ᱥᱮ ᱤᱯᱤᱞ ᱩᱱᱠᱩ ᱫᱚ ᱪᱮᱛᱟᱱ ᱨᱮ ᱢᱮᱱᱟᱜ ᱠᱚᱣᱟ ᱪᱮᱛᱟᱱᱨᱮ ᱢᱮᱱᱟᱜ ᱠᱚᱠᱷᱟᱡ ᱫᱚ ᱢᱟᱱᱮ ᱟᱵᱚ ᱦᱚᱲ ᱟᱵᱚ ᱦᱚᱲ ᱵᱚᱱ ᱪᱟᱞᱟᱜ ᱠᱟᱱᱟ ᱥᱟᱭᱮᱱᱴᱤᱥᱴ ᱠᱚ ᱢᱱᱟᱜ ᱠᱚᱣᱟ ᱩᱱᱠᱩ ᱠᱚ ᱪᱟᱞᱟᱜ ᱠᱟᱱᱟ ᱪᱮᱛᱟᱱ ᱛᱮ ᱪᱟᱞᱟᱜ ᱠᱟᱱ ᱠᱷᱟᱡ ᱫᱚᱠᱚ ᱩᱱᱠᱩ ᱨᱤᱥᱟᱨᱪ ᱠᱟᱛᱮ ᱠᱚ ᱵᱩᱡᱽ ᱧᱟᱢ ᱫᱟᱥᱮ ᱯᱚᱨᱤᱠᱠᱷᱟᱭ ᱫᱟᱠᱚ ᱚᱸᱰᱮ ᱪᱟᱞᱟᱣ ᱠᱟᱛᱮ ᱪᱮᱫ ᱞᱮᱠᱟ ᱪᱮᱛᱟᱱ ᱨᱮ ᱚᱱᱠᱟ ᱫᱟᱜ ᱢᱮᱱᱟᱜ ᱟᱥᱮ ᱪᱮᱫ ᱮᱢᱚᱱ ᱠᱤᱪᱷᱩ ᱱᱚᱝᱠᱟ ᱢᱮᱱᱟᱜᱼᱟ ᱛᱚ ᱩᱱᱠᱩ ᱥᱟᱭᱮᱱᱴᱤᱥᱴ ᱚᱸᱰᱮ ᱪᱟᱞᱟᱣ ᱠᱟᱛᱮ ᱠᱚ ᱵᱩᱡᱽ ᱫᱟᱲᱮᱭᱟᱜ ᱠᱟᱱᱟ ᱛᱚ ᱚᱸᱰᱮᱜᱮ ᱡᱮᱢᱚᱱ ᱦᱩᱭᱩᱜ ᱠᱟᱱᱟ ᱪᱟᱸᱫᱚ ᱪᱟᱸᱫᱚ ᱪᱮᱫᱠᱟᱛᱮ ᱢᱟᱨᱥᱟᱞᱚᱜ ᱟᱭ ᱧᱤᱫᱟᱹᱜ ᱟᱭ ᱡᱮᱢᱚᱱ ᱦᱩᱭᱩᱜ ᱠᱟᱱᱟ ᱥᱤᱧ ᱢᱟᱨᱥᱟᱞ ᱥᱤᱧ ᱢᱟᱨᱥᱟᱞᱚᱜ ᱟᱭ ᱛᱚ ᱥᱤᱧ ᱢᱟᱨᱥᱟᱞ ᱪᱮᱫ ᱞᱮᱠᱟ ᱰᱩᱵᱩᱡᱚᱜ ᱟᱭ ᱵᱮᱲᱟ ᱚᱱᱠᱟ ᱰᱩᱵᱩᱡ ᱤᱫᱤᱜ ᱟᱭ ᱛᱚᱠᱷᱚᱱ ᱫᱚ ᱦᱟᱱᱛᱮ ᱩᱞᱴᱟᱹᱜ ᱟᱭ ᱢᱟᱱᱮ ᱯᱟᱞᱴᱟᱜ ᱟᱭ ᱯᱟᱞᱴᱟ ᱯᱟᱞᱴᱟ ᱚᱱᱠᱟ ᱧᱤᱫᱟᱹᱭᱮᱱ ᱜᱮ ᱟᱨᱚ ᱚᱱᱠᱟᱜᱮ ᱟᱨᱚ ᱱᱚᱝᱠᱟ ᱢᱟᱱᱮ ᱪᱟᱸᱫᱚᱭ ᱟᱹᱪᱩᱨᱚᱜᱼᱟ ᱚᱱᱠᱟ ᱚᱱᱠᱟᱜᱮ ᱥᱤᱧ ᱢᱟᱨᱥᱟᱞᱚᱜᱼᱟ ᱫᱟᱹᱨᱛᱤ ᱢᱟᱨᱥᱟᱞᱚᱜᱼᱟ ᱛᱚ ᱚᱱᱟᱜᱮ ᱤᱯᱤᱞ ᱠᱚᱦᱚᱸ ᱚᱱᱠᱟ ᱠᱟᱛᱮ ᱜᱮ ᱤᱭᱟᱹ ᱭᱟ